ᱦᱮᱞᱳ ᱱᱚᱶᱟᱠᱤ ᱨᱤᱢᱤᱞ ᱨᱮᱥᱴᱩᱨᱮᱱᱴ ᱠᱟᱱᱟ ᱤᱧ ᱥᱚᱨᱠᱟ ᱰᱟᱸᱜᱟ ᱠᱷᱚᱱ ᱥᱩᱠᱷᱤᱧ ᱞᱟᱹᱭ ᱮᱫᱟ ᱟᱞᱮ ᱴᱚᱞᱟᱨᱮ ᱱᱚᱝᱠᱟ ᱱᱚᱠᱟ ᱢᱤᱫ ᱴᱮᱱ ᱢᱤᱴᱤᱱ ᱦᱳᱭᱳᱜ ᱠᱟᱱᱟ ᱠᱩᱲᱤ ᱡᱚᱱᱟᱜ ᱡᱚᱢᱟᱜ ᱚᱰᱟᱨ ᱦᱳᱭᱳᱜᱼᱟ ᱟᱢᱮᱢ ᱦᱟᱛᱟᱣᱟ ᱡᱚᱫᱤᱢ ᱦᱟᱛᱟᱣ ᱠᱷᱟᱱ ᱢᱚᱥᱞᱟ ᱯᱟᱹᱛᱤ ᱵᱩᱞᱩᱝ ᱥᱩᱱᱩᱢ ᱠᱚᱢᱮᱢ ᱞᱟᱜᱟᱣᱟ ᱟᱨ ᱵᱟᱠᱷᱟᱱ ᱵᱟᱞᱮ ᱦᱟᱛᱟᱣ ᱛᱟᱢᱟ ᱟᱢᱟᱜ ᱠᱤ ᱚᱱᱞᱟᱭᱤᱱ ᱯᱮᱢᱮᱱᱴ ᱦᱳᱭᱳᱜᱼᱟ ᱟᱨ ᱵᱟᱝᱠᱷᱟᱱ ᱡᱟᱦᱟᱸᱭ ᱠᱚᱲᱟᱢ ᱠᱳᱞᱮᱭᱟ ᱩᱱᱤᱜᱮ ᱯᱚᱭᱥᱟᱞᱮ ᱮᱢᱟᱭᱟ